ᱦᱮᱞᱳ ᱢᱚᱡᱽᱜᱮ ᱤᱧ ᱦᱚᱸ ᱪᱮᱫ ᱠᱟᱱᱟ ᱚ ᱛᱮᱦᱮᱧ ᱫᱚ ᱚᱠᱟ ᱦᱟᱴ ᱠᱟᱱᱟ ᱦᱟᱹᱴᱭᱟᱹ ᱵᱟᱝ ᱚ ᱟᱪᱪᱷᱟ ᱴᱷᱤᱠ ᱜᱮᱭᱟ ᱪᱟᱞᱟᱜ ᱠᱟᱹᱱᱟᱹᱧ ᱢᱤᱫ ᱜᱷᱟᱹᱲᱤᱡ ᱵᱟᱫᱽ ᱤᱧ ᱪᱟᱞᱟᱜ ᱠᱟᱱᱟ ᱦᱟᱸᱜ ᱱᱚᱰᱮ ᱛᱷᱚᱲᱟᱧ ᱠᱟᱹᱢᱤᱭᱮᱫ ᱠᱟᱱᱟ ᱟᱨ ᱵᱟᱹᱱᱩᱜ ᱛᱮ ᱞᱚᱣᱟ ᱛᱟᱦᱮᱸ ᱠᱟᱱ ᱪᱟᱵᱟᱭᱮᱱᱟ ᱚ ᱛᱚᱵᱮ ᱛᱚ ᱴᱷᱤᱠ ᱜᱮᱭᱟ ᱧᱮᱞᱮᱫ ᱠᱟᱹᱱᱟᱹᱧ ᱛᱤᱱᱟᱹᱜ ᱤᱧ ᱩᱥᱟᱹᱨᱟ ᱫᱟᱲᱮᱭᱟᱜ ᱠᱟᱱᱟ ᱪᱟᱞᱟᱜᱼᱟᱹᱧ ᱠᱟᱹᱢᱤ ᱦᱟᱸᱜ ᱟᱫᱚ ᱟᱫᱚ ᱪᱟᱞᱟᱜ ᱢᱮᱥᱮ ᱚᱸᱰᱮ ᱥᱩᱨ ᱜᱮᱪᱚ ᱪᱟᱞᱟᱣ ᱦᱤᱡᱩᱜ ᱢᱮ ᱢᱤᱫ ᱜᱷᱟᱹᱲᱤᱡ ᱡᱟᱦᱟᱸᱭ ᱜᱤᱫᱽᱨᱟᱹ ᱧᱟᱢ ᱠᱚᱢ ᱟᱨ ᱥᱟᱭᱠᱮᱹᱞ ᱛᱮᱫ ᱠᱚᱭ ᱠᱚᱢ ᱟᱨ ᱟᱹᱜᱩ ᱦᱚᱪᱚ ᱠᱚᱢ ᱵᱟᱢ ᱢᱮᱛᱟᱠᱚᱣᱟ ᱡᱚᱢ ᱦᱚᱪᱚ ᱯᱤᱭᱟᱹᱧ ᱟᱹᱜᱩᱣᱟᱹᱧ ᱯᱮ ᱟᱨ ᱯᱟᱸᱪ ᱴᱟᱠᱟ ᱜᱟᱱ ᱨᱮᱭᱟᱜ ᱦᱟᱸᱜ ᱱᱟᱥᱛᱟ ᱦᱚᱪᱚ ᱯᱮᱭᱟ ᱡᱚᱢᱟᱜ ᱤᱧ ᱮᱢᱟ ᱯᱮᱭᱟ ᱪᱚᱠᱞᱮᱹᱴ ᱛᱟᱱᱟᱜ ᱵᱟᱢ ᱵᱩᱞᱟᱹᱣ ᱠᱚᱣᱟ ᱵᱟᱝ ᱛᱟᱦᱮᱱ ᱠᱷᱟᱱ ᱫᱚ ᱡᱟᱦᱟᱸ ᱞᱮᱠᱟᱛᱮ ᱵᱩᱞᱟᱹᱣ ᱠᱚ ᱦᱩᱭᱩᱜᱼᱟ ᱵᱩᱞᱟᱹᱣ ᱠᱟᱛᱮᱫ ᱜᱮ ᱢᱮᱛᱟ ᱠᱚ ᱦᱩᱭᱩᱜᱼᱟ ᱵᱟᱠᱷᱟᱱ ᱫᱚ ᱮᱠᱮᱱᱟᱜ ᱦᱚᱨᱦᱚᱸ ᱠᱟᱜ ᱢᱮ ᱢᱟ ᱟᱫᱚ ᱥᱟᱴ ᱥᱟᱴ ᱫᱚ ᱵᱟᱢ ᱪᱟᱞᱟᱜᱼᱟ ᱛᱷᱚᱲᱟ ᱟᱥᱛᱮ ᱟᱥᱛᱮ ᱛᱮᱫᱚ ᱤᱱᱟᱹᱜ ᱜᱟᱱ ᱫᱚᱢ ᱵᱟᱲᱟᱭ ᱜᱮᱭᱟ ᱦᱮᱸ ᱟᱢᱮᱢ ᱪᱟᱞᱟᱜ ᱠᱟᱱᱟ ᱦᱟᱸᱜ ᱪᱟᱞᱟᱜ ᱠᱟᱹᱱᱟᱹᱧ ᱱᱚᱜᱼᱚᱭ ᱟᱨ ᱦᱟᱴᱤᱧ ᱪᱟᱞᱟᱣᱮᱱ ᱜᱮ ᱦᱩᱭᱩᱜᱼᱟ ᱦᱮᱸ ᱢᱟ ᱦᱮᱸ ᱪᱟᱞᱟᱜ ᱠᱟᱹᱱᱟᱹᱧ ᱦᱮᱸ ᱢᱟ ᱪᱟᱞᱟᱜ ᱠᱟᱹᱱᱟᱹᱧ ᱫᱚᱦᱚᱭ ᱫᱟᱹᱧ